ᱟᱵᱚ ᱵᱷᱟᱨᱚᱛ ᱨᱮ ᱯᱞ ᱯᱟᱲᱦᱟᱣ ᱚᱞ ᱪᱤᱠᱤ ᱟᱹᱰᱤ ᱠᱚᱢ ᱢᱮᱱᱟᱜ ᱟᱠᱟᱫᱼᱟ ᱪᱮᱫ ᱠᱟᱨᱚᱱ ᱚᱱᱟ ᱫᱚ ᱟᱵᱚ ᱥᱟᱱᱛᱟᱲ ᱢᱟᱱᱚᱣᱟ ᱠᱚ ᱡᱟᱦᱟᱸ ᱛᱤᱱᱟᱹᱜ ᱫᱤᱱ ᱚᱞ ᱪᱤᱠᱤ ᱢᱮᱱᱟᱜᱼᱟ ᱡᱚᱛᱚ ᱵᱚᱱ ᱦᱤᱲᱤᱧ ᱪᱟᱵᱟᱭᱮᱜᱼᱟ ᱟᱵᱚ ᱮᱴᱟᱜ ᱦᱤᱱᱫᱩ ᱠᱚᱣᱟᱜ ᱫᱷᱚᱨᱚᱛᱮ ᱪᱟᱞᱟᱣ ᱠᱟᱛᱮᱫ ᱤᱝᱨᱮᱡᱽ ᱠᱚᱣᱟᱜ ᱤᱝᱨᱮᱡᱽ ᱠᱚ ᱥᱟᱥᱚᱱ ᱛᱮᱵᱚᱱ ᱪᱟᱞᱟᱜ ᱠᱟᱱ ᱠᱷᱟᱹᱛᱤᱨᱛᱮ ᱟᱵᱚ ᱚᱞ ᱯᱟᱲᱦᱟᱣ ᱵᱚᱱ ᱦᱤᱲᱤᱧᱮᱫᱟ ᱚᱱᱟ ᱞᱟᱹᱜᱤᱫ ᱟᱵᱚ ᱢᱟᱱᱚᱣᱟ ᱠᱚ ᱚᱞ ᱪᱤᱠᱤ ᱪᱮᱫᱚᱜ ᱞᱟᱜᱟᱱ ᱟᱹᱰᱤ ᱜᱮ ᱱᱤᱦᱟᱹᱛ ᱫᱚᱨᱠᱟᱨ ᱠᱟᱱᱟ ᱚᱱᱟ ᱠᱷᱟᱹᱛᱤᱨᱛᱮ ᱱᱚᱣᱟ ᱟᱵᱚ ᱵᱷᱟᱨᱚᱛ ᱨᱮ ᱥᱟᱱᱛᱟᱲ ᱠᱚᱣᱟᱜ ᱟᱹᱰᱤ ᱜᱮ ᱚᱞ ᱯᱟᱲᱦᱟᱣ ᱠᱚᱢ ᱦᱩᱭᱩᱜ ᱠᱟᱱᱟ ᱥᱟᱱᱛᱟᱲ ᱯᱟᱲᱦᱟᱣ ᱞᱟᱹᱜᱤᱫᱛᱮ ᱥᱟᱱᱛᱟᱲ ᱚᱞ ᱢᱟᱪᱮᱫ ᱠᱚ ᱵᱟᱝ ᱠᱚ ᱧᱟᱢᱚᱜ ᱠᱟᱱᱟ ᱚᱱᱟ ᱠᱷᱟᱹᱛᱤᱨ ᱛᱮᱜᱮ ᱩᱱᱠᱩ ᱠᱚ ᱟᱵᱚ ᱚᱞ ᱯᱟᱲᱦᱟᱣ ᱞᱮᱱᱠᱷᱟᱱ ᱢᱤᱫ ᱫᱤᱱ ᱦᱤᱞᱳᱜ ᱥᱟᱱᱛᱟᱲ ᱢᱟᱥᱴᱟᱨ ᱵᱮᱱᱟᱣ ᱨᱮᱱᱟᱜ ᱨᱤᱠᱟᱹᱭᱢᱟ ᱟᱨ ᱟᱵᱚ ᱨᱮᱱ ᱜᱤᱫᱽᱨᱟᱹ ᱠᱚ ᱚᱞ ᱯᱟᱲᱦᱟᱣ ᱵᱚᱱ ᱞᱟᱹᱭ ᱟᱠᱚᱢᱟ